ᱤᱧ ᱴᱷᱮᱱ ᱵᱟᱭᱤᱠ ᱪᱟᱞᱟᱣ ᱫᱚ ᱢᱤᱫᱴᱟᱝ ᱟᱹᱰᱤ ᱢᱟᱨᱟᱝ ᱯᱮᱥᱮᱱ ᱠᱟᱱ ᱜᱮᱭᱟ ᱪᱮᱫᱟᱜ ᱥᱮ ᱤᱧ ᱵᱟᱭᱤᱠ ᱪᱟᱞᱟᱣ ᱠᱟᱛᱮ ᱟᱹᱰᱤ ᱨᱟᱹᱥᱠᱟᱹ ᱥᱮ ᱟᱹᱰᱤ ᱠᱷᱩᱥᱤᱜᱮᱧ ᱵᱩᱡᱷᱟᱹᱣ ᱛᱟᱦᱮᱱ ᱪᱮᱫᱟᱜ ᱥᱮ ᱵᱟᱭᱤᱠ ᱪᱟᱞᱟᱣ ᱠᱟᱛᱮ ᱤᱧ ᱥᱴᱮᱱᱴ ᱥᱮ ᱟᱹᱰᱤ ᱨᱮᱥᱟᱨ ᱵᱟᱭᱤᱠ ᱨᱮᱥᱟᱨ ᱠᱚᱹᱧ ᱠᱚᱨᱟᱣ ᱛᱟᱦᱮᱱ ᱜᱮ ᱵᱟᱭᱤᱠ ᱥᱴᱮᱱ ᱠᱚᱨᱟᱣ ᱠᱚᱨᱟᱣ ᱛᱮ ᱥᱤᱱᱤᱢᱟ ᱠᱚᱨᱮ ᱦᱚᱸ ᱫᱟᱣ ᱤᱧ ᱧᱟᱢ ᱠᱟᱫ ᱜᱮᱭᱟ ᱟᱨ ᱚᱱᱟ ᱛᱟᱞᱟᱛᱮ ᱞᱟ ᱴᱩ ᱠᱳᱢᱯᱟᱱᱤ ᱢᱟᱱᱮ ᱢᱟᱨᱟᱝ ᱢᱟᱨᱟᱝ ᱠᱳᱢᱯᱟᱱᱤ ᱠᱚᱨᱮ ᱦᱚᱸ ᱟᱹᱰᱤ ᱱᱤᱭᱟᱹ ᱥᱯᱳᱨᱴᱥ ᱵᱟᱭᱤᱠᱟᱨ ᱞᱮᱠᱟᱛᱮ ᱚᱱᱟ ᱠᱚᱨᱮ ᱦᱚᱸ ᱫᱟᱣ ᱫᱚᱹᱧ ᱦᱟᱛᱟᱣ ᱵᱟᱲᱟᱣ ᱠᱟᱫ ᱜᱮᱭᱟ ᱠᱷᱟᱱ ᱵᱟᱭᱤᱠ ᱪᱟᱹᱞᱩ ᱚᱠᱛᱚ ᱡᱚᱠᱷᱚᱱ ᱤᱧᱟᱹᱜ ᱟᱹᱭᱠᱟᱹᱣ ᱫᱚ ᱟᱹᱰᱤ ᱨᱟᱹᱥᱠᱟᱹᱧ ᱟᱹᱭᱠᱟᱹᱣ ᱠᱟᱫᱟ ᱪᱮᱫᱟᱜ ᱥᱮ ᱤᱧ ᱱᱚᱰᱮ ᱟᱹᱰᱤ ᱟᱸᱴᱜᱮ ᱨᱟᱹᱥᱠᱟᱹᱧ ᱵᱩᱡᱷᱟᱹᱣ ᱫᱟᱲᱮ ᱠᱟᱫ ᱛᱮ ᱤᱧ ᱤᱧ ᱵᱩᱡᱷᱟᱹᱣ ᱠᱟᱫᱟ